ᱤᱧ ᱫᱚ ᱵᱟᱸᱠᱩᱲᱟ ᱡᱮᱞᱟ ᱠᱷᱚᱱᱤᱧ ᱦᱤᱡᱩᱜ ᱠᱟᱹᱱᱟᱹᱧ ᱟᱫᱚ ᱟᱢ ᱫᱚ ᱵᱮᱠᱤᱭᱟᱹ ᱢᱟᱺᱡᱷᱤ ᱵᱟᱵᱟ ᱠᱟᱱᱟᱢ ᱪᱮᱫ ᱪᱮᱫ ᱯᱚᱨᱚᱵᱽ ᱛᱮᱦᱮᱧ ᱦᱩᱭᱩᱜ ᱟ

ᱟᱫᱚ ᱚᱱᱟ ᱵᱟᱲᱟᱭ ᱞᱟᱹᱜᱤᱫ ᱜᱤᱧ ᱦᱤᱡᱩᱜ ᱠᱟᱹᱱᱟᱹᱧ ᱠᱩᱞᱤᱭᱮᱫ ᱢᱤᱭᱟᱹᱧ ᱟᱸᱡᱚᱢ ᱟᱠᱟᱫᱟᱹᱧ ᱟᱨ ᱪᱮᱫ ᱪᱮᱫ ᱟᱨ ᱪᱮᱫ ᱪᱮᱫ ᱯᱚᱨᱚᱵᱽ ᱦᱩᱭᱩᱜ ᱟ

ᱫᱚᱝ ᱞᱟᱜᱽᱬᱮᱸ ᱡᱚᱛᱚ ᱦᱩᱭᱩᱜ ᱜᱮᱭᱟ ᱛᱚ ᱡᱚᱛᱚ ᱢᱟ ᱛᱚᱵᱮ ᱦᱮᱸ ᱦᱮᱸ ᱦᱮᱸ ᱟᱪᱪᱷᱟ ᱦᱮᱸ ᱚᱼᱟᱪᱪᱷᱟ